ᱪᱟᱹᱥᱤᱫᱚ ᱪᱟᱹᱛ ᱵᱟᱹᱭᱥᱟᱹᱠᱷ ᱫᱤᱱ ᱢᱤᱫ ᱡᱚᱠᱷᱟᱱ ᱥᱤᱛᱩᱝᱛᱮ ᱫᱟᱜᱠᱚ ᱵᱟᱸᱫ ᱦᱟᱯᱟ ᱮᱢᱟᱱ ᱠᱚᱨᱮᱡ ᱪᱟᱵᱟᱞᱮᱱᱛᱮ ᱪᱟᱹᱥᱤ ᱠᱚᱣᱟᱜ ᱢᱤᱫ ᱚᱯᱚᱥᱚᱴᱚ ᱦᱩᱭᱞᱮᱱᱟ ᱡᱮ ᱠᱟᱨᱚᱱᱛᱮ ᱪᱟᱥ ᱵᱟᱝᱠᱚ ᱫᱟᱲᱮᱭᱟᱫᱼᱟ ᱟᱨ ᱢᱤᱫ ᱡᱚᱠᱷᱚᱱ ᱟᱥᱟᱲ ᱥᱨᱟᱵᱚᱱ ᱫᱤᱱᱨᱮ ᱵᱮᱥ ᱫᱟᱜ ᱡᱟᱹᱲᱤ ᱵᱟᱝᱛᱮ ᱪᱟᱹᱥᱤᱠᱚ ᱪᱟᱥ ᱵᱟᱝᱠᱚ ᱫᱟᱲᱮᱭᱟᱫ ᱛᱟᱦᱮᱱ ᱚᱱᱟ ᱞᱮᱠᱟᱛᱮ ᱪᱟᱹᱥᱤᱫᱚ ᱟᱹᱰᱤ ᱚᱯᱚᱥᱚᱴᱚᱠᱚ ᱯᱟᱲᱟᱣ ᱞᱮᱱᱟ ᱡᱮ ᱠᱟᱨᱚᱱᱛᱮ ᱟᱠᱚᱣᱟᱜ ᱡᱤᱭᱚᱱ ᱠᱚᱥᱴᱚ ᱠᱟᱛᱮᱫ ᱠᱚ ᱠᱷᱟᱸᱰᱟᱣᱞᱮᱫ ᱛᱟᱦᱮᱱ